ᱤᱧ ᱫᱚ ᱫᱤᱜᱷᱟ ᱛᱮ ᱫᱟᱬᱟᱱ ᱤᱧ ᱪᱟᱞᱟᱣ ᱵᱟᱲᱟ ᱟᱠᱟᱱᱟ ᱟᱭᱢᱟ ᱦᱚᱲ ᱞᱮ ᱪᱟᱞᱟᱣ ᱞᱮᱱᱟ ᱜᱤᱫᱽᱨᱟᱹ ᱠᱚ ᱚᱲᱟᱜ ᱨᱮᱱ ᱟᱨ ᱤᱧ ᱨᱮᱱ ᱵᱚᱱᱫᱷᱩ ᱵᱟᱱᱫᱷᱚᱵ ᱠᱚ ᱢᱤᱞᱮ ᱫᱟᱬᱟᱱ ᱞᱮ ᱪᱟᱞᱟᱣ ᱞᱮᱱᱟ ᱫᱤᱜᱷᱟ ᱥᱚᱢᱩᱫᱽᱫᱨᱩ ᱨᱮ ᱧᱮᱞ ᱠᱮᱫᱟ ᱟᱨ ᱟᱹᱰᱤ ᱢᱚᱡᱽ ᱞᱮ ᱵᱩᱡᱷᱟᱹᱣ ᱠᱮᱫᱟ ᱮᱠᱟᱞ ᱚᱸᱰᱮ ᱞᱟᱹᱴᱩ ᱞᱟᱹᱴᱩ ᱰᱷᱮᱣ ᱠᱚ ᱦᱤᱡᱩᱜ ᱠᱟᱱᱟ ᱟᱨ ᱩᱱᱠᱩ ᱡᱟᱸᱦᱟᱭ ᱠᱚᱫᱚ ᱯᱮᱨᱟᱥᱩᱴ ᱠᱚᱨᱮ ᱠᱚ ᱫᱮᱡᱚᱜ ᱠᱟᱱᱟ ᱟᱨ ᱟᱞᱮ ᱫᱚ ᱩᱱᱠᱩ ᱜᱤᱫᱽᱨᱟᱹ ᱥᱟᱫᱚᱢ ᱨᱮᱠᱚ ᱫᱮᱡ ᱵᱟᱲᱟᱭᱮᱱᱟ ᱟᱨ ᱞᱮ ᱰᱟᱹᱵᱽᱨᱟᱹᱭᱮᱱᱟ ᱟᱹᱰᱤ ᱢᱚᱡᱽ ᱚᱱᱟ ᱰᱷᱮᱣ ᱠᱚ ᱦᱤᱡᱩᱜ ᱟᱹᱰᱤ ᱢᱚᱡᱽ ᱤᱠᱟᱹᱜ ᱠᱟᱱᱟ ᱟᱨ ᱪᱟᱸᱫᱳ ᱨᱟᱠᱟᱵᱽ ᱥᱮᱛᱟᱜ ᱵᱮᱞᱟ ᱟᱹᱰᱤ ᱢᱚᱡᱽ ᱧᱮᱞᱚᱜ ᱠᱟᱱᱟ ᱮᱠᱟᱞᱛᱮ ᱫᱟᱜ ᱪᱮᱛᱟᱱ ᱠᱷᱚᱡ ᱨᱟᱠᱟᱵᱽ ᱠᱟᱱ ᱞᱮᱠᱟ ᱪᱟᱸᱫᱳ ᱟᱨ ᱟᱭᱩᱵᱽ ᱵᱮᱞᱟ ᱦᱚᱸ ᱧᱮᱞᱚᱜ ᱪᱟᱸᱫᱳᱭ ᱦᱟᱹᱥᱩᱨᱚᱜ ᱠᱟᱱᱟ ᱮᱠᱟᱞᱛᱮ ᱫᱟᱜ ᱨᱮ ᱵᱚᱞᱚ ᱪᱟᱞᱟᱜ ᱞᱮᱠᱟ ᱟᱹᱭᱠᱟᱹᱜ ᱠᱟᱱᱟ ᱟᱨ ᱚᱸᱰᱮ ᱟᱹᱰᱤ ᱢᱚᱡᱽ ᱟᱭᱠᱟᱹᱜ ᱠᱟᱱᱟ ᱚᱱᱟ ᱥᱩᱢᱩᱫᱽᱫᱨᱚ ᱫᱷᱟᱨᱮ ᱨᱮ ᱵᱩᱜᱤ ᱛᱮᱞᱮ ᱫᱟᱬᱟ ᱵᱟᱲᱟᱭ ᱠᱟᱱᱟ ᱰᱟᱵᱽ ᱫᱟᱜ ᱠᱚᱞᱮ ᱧᱩᱭᱮᱫᱟ ᱟᱨ ᱞᱮ ᱰᱟᱹᱵᱽᱨᱟᱹ ᱵᱟᱲᱟᱭᱮᱱᱟ ᱟᱞᱮ ᱰᱟᱹᱵᱽᱨᱟᱹ ᱠᱟᱛᱮᱜ ᱟᱵᱟᱨ ᱚᱸᱰᱮ ᱞᱚᱡᱽ ᱨᱮᱞᱮ ᱛᱟᱦᱮᱸ ᱠᱟᱱᱟ ᱚᱱᱠᱟᱜᱮ ᱟᱨᱚ ᱟᱹᱭᱩᱵ ᱵᱮᱞᱟ ᱞᱮ ᱪᱟᱞᱟᱣᱱᱟ ᱵᱩᱜᱤᱛᱮ ᱦᱟᱹᱠᱩ ᱵᱷᱟᱡᱟ ᱠᱚᱞᱮ ᱡᱚᱢ ᱠᱮᱫᱟ ᱠᱟᱴᱠᱚᱢ ᱵᱷᱟᱡᱟ ᱠᱚ ᱞᱟᱹᱴᱩ ᱞᱟᱹᱴᱩ ᱠᱟᱴᱠᱚᱢ ᱠᱚᱠᱚ ᱵᱷᱟᱡᱟ ᱵᱟᱲᱟᱣ ᱟᱠᱟᱫ ᱠᱚᱣᱟ ᱟᱨ ᱚᱱᱟ ᱠᱚᱨᱮ ᱜᱳᱴᱟᱞᱮ ᱫᱟᱬᱟ ᱠᱮᱫᱟ ᱟᱹᱰᱤ ᱢᱚᱡᱽ ᱟᱹᱭᱠᱟᱹᱜ ᱠᱟᱱᱟ ᱮᱠᱟᱞᱛᱮ